ᱤᱧ ᱡᱟᱦᱟᱸ ᱚᱱᱟ ᱠᱚᱞᱚᱢ ᱤᱧ ᱠᱤᱨᱤᱧ ᱞᱮᱫᱟ ᱦᱮᱸᱫᱮ ᱠᱟᱞᱤ ᱠᱚᱞᱚᱢ ᱚᱱᱟ ᱨᱤᱯᱷᱤᱞ ᱫᱤ ᱠᱤᱨᱤᱧ ᱛᱮᱦᱚᱸ ᱵᱟᱝ ᱧᱟᱢᱚᱜ ᱠᱟᱱᱟ ᱟᱨ ᱫᱟᱢ ᱦᱚᱸ ᱰᱷᱮᱨ ᱜᱮᱠᱚ ᱦᱟᱛᱟᱣ ᱮᱫᱟ ᱟᱫᱚ ᱚᱱᱟ ᱞᱮᱠᱟᱛᱮ ᱤᱧ ᱫᱚ ᱛᱟᱭᱚᱢ ᱛᱮ ᱚᱱᱟ ᱠᱚᱞᱚᱢ ᱫᱚ ᱟᱫᱚ ᱵᱟᱹᱧ ᱦᱟᱛᱟᱣᱟ ᱪᱮᱫᱟᱜ ᱥᱮ ᱤᱧ ᱫᱚᱧ ᱴᱷᱚᱠᱟᱣ ᱮᱱᱟ ᱯᱚᱨᱮ ᱛᱚ ᱟᱨ ᱵᱟᱹᱧ ᱚᱞ ᱫᱟᱲᱮᱭᱟᱜᱼᱟ ᱚᱱᱟᱛᱮ ᱟᱫᱚ ᱛᱟᱭᱚᱢ ᱫᱟᱨᱟᱢ ᱫᱚ ᱟᱫᱚ ᱚᱱᱠᱟᱱ ᱠᱚᱞᱚᱢ ᱫᱚ ᱟᱫᱚ ᱵᱟᱹᱧ ᱠᱤᱨᱤᱧᱟ